ᱵᱷᱟᱨᱚᱛ ᱨᱮᱭᱟᱜ ᱡᱚᱛᱚ ᱡᱟᱭᱜᱟ ᱨᱮᱜᱮ ᱵᱟᱦᱟ ᱪᱟᱥ ᱫᱚ ᱦᱩᱭᱩᱜᱼᱟ ᱚᱱᱟ ᱤᱭᱟᱹ ᱛᱮᱜᱮ ᱵᱟᱦᱟ ᱡᱳᱜᱟᱣ ᱡᱚᱛᱚᱱ ᱥᱮ ᱨᱚᱦᱚᱭ ᱦᱩᱭᱩᱜᱼᱟ ᱟᱨ ᱱᱚᱣᱟ ᱨᱮᱭᱟᱜ ᱨᱳᱡᱽᱜᱟᱨ ᱦᱚᱸ ᱦᱮᱱᱟᱜᱼᱟ ᱟᱭᱢᱟ ᱨᱚᱠᱚᱢ ᱵᱟᱦᱟ ᱦᱮᱱᱟᱜᱼᱟ ᱡᱚᱱ ᱯᱤᱪᱷᱩ ᱟᱨ ᱱᱚᱣᱟ ᱨᱮᱭᱟᱜ ᱟᱭᱢᱟ ᱯᱷᱟᱭᱫᱟ ᱦᱚᱸ ᱦᱮᱱᱟᱜᱼᱟ ᱧᱮᱞ ᱡᱚᱝ ᱯᱷᱟᱭᱫᱟ ᱟᱹᱠᱷᱨᱤᱧ ᱟᱨ ᱟᱨ ᱮᱢᱟᱱ ᱛᱮᱭᱟᱜ ᱟᱫᱚ ᱥᱚᱨᱠᱟᱨ ᱦᱚᱸ ᱱᱚᱣᱟ ᱨᱮᱭᱟᱜ ᱜᱚᱲᱚᱭ ᱮᱢᱚᱜ ᱠᱟᱱᱟ ᱟᱵᱚ ᱚᱱᱟ ᱨᱮᱭᱟᱜ ᱞᱟᱵᱽ ᱵᱚᱱ ᱦᱟᱛᱟᱣᱟ ᱟᱨ ᱵᱚᱱ ᱯᱷᱟᱭᱫᱟᱭᱟ